ᱠᱩᱞᱦᱤ ᱟᱵᱚᱣᱟᱜ ᱞᱟᱠᱪᱟᱨ ᱠᱚ ᱯᱟᱸᱡᱟᱭᱮᱫ ᱠᱟᱱᱟ ᱱᱮᱛᱟᱨ ᱠᱚ ᱜᱤᱫᱟᱹᱨ ᱠᱚᱼᱯᱤᱫᱟᱹᱨ ᱠᱚ ᱦᱚᱜᱼᱚᱸᱭ ᱦᱚᱦᱚ ᱥᱤᱨᱮᱫ ᱠᱚᱣᱟ ᱵᱟᱦᱟ ᱨᱮ ᱥᱚᱨᱦᱟᱭ ᱨᱮ ᱞᱟᱹᱭ ᱪᱮᱫ ᱟᱠᱚ ᱦᱩᱭᱩᱜ ᱠᱟᱱᱟ ᱯᱚᱨᱚᱵᱽ ᱨᱮ ᱚᱱᱟ ᱠᱚ ᱞᱮᱠᱟᱛᱮ ᱜᱤᱫᱟᱹᱨᱼᱯᱤᱫᱟᱹᱨ ᱪᱮᱫ ᱟᱠᱚ ᱦᱩᱭᱩᱜ ᱠᱟᱱᱟ ᱯᱟᱸᱡᱟᱭ ᱫᱟᱠᱚ ᱩᱱᱠᱩ ᱦᱚᱸ ᱱᱚᱣᱟ ᱠᱚ ᱡᱮ ᱪᱮᱫᱟᱜ ᱩᱱᱠᱩ ᱜᱤᱫᱽᱨᱟᱹ ᱦᱚᱸᱠᱚ ᱠᱩᱞᱤᱭᱟ ᱪᱮᱫᱟᱜ ᱵᱚᱱ ᱵᱟᱦᱟ ᱥᱚᱨᱦᱟᱭᱚᱜ ᱠᱟᱱᱟ ᱡᱮ ᱵᱚᱪᱷᱚᱨ ᱨᱮᱱᱟᱜ ᱯᱚᱨᱚᱵ ᱠᱟᱱ ᱛᱟᱵᱚᱱᱟ ᱥᱟᱨᱟ ᱵᱚᱪᱷᱚᱨ ᱵᱚᱱ ᱠᱷᱟᱴᱟᱜ ᱠᱟᱱᱟ ᱚᱱᱟ ᱨᱮᱭᱟᱜ ᱚᱱᱟ ᱵᱚᱪᱷᱚᱨ ᱨᱮ ᱢᱤᱫ ᱫᱚᱢ ᱵᱚᱱ ᱯᱚᱨᱚᱵᱚᱜ ᱠᱟᱱᱟ ᱟᱨ ᱟᱵᱚ ᱟᱛᱳ ᱠᱚᱨᱮ ᱡᱮᱱᱚ ᱨᱩᱣᱟᱹ ᱦᱟᱹᱥᱩ ᱠᱚ ᱵᱟᱝ ᱦᱟᱹᱡᱩᱜ ᱟᱨ ᱩᱱᱠᱩ ᱠᱚ ᱞᱟᱹᱜᱤᱫ ᱮᱱᱛᱮᱫ ᱠᱚ ᱢᱟᱱᱚᱛ ᱢᱟᱱᱚᱛ ᱠᱚᱣᱟ ᱵᱚᱱ ᱩᱱᱠᱩ ᱜᱮᱠᱚ ᱨᱩᱣᱟᱹᱜ ᱦᱟᱹᱥᱩᱜ ᱨᱮᱠᱚ ᱰᱷᱮᱠᱟ ᱤᱭᱟᱹᱭᱟ ᱮᱱᱛᱮᱫ ᱠᱚ ᱞᱟᱜᱟ ᱧᱤᱨᱟ ᱦᱟᱱᱛᱮ ᱨᱩᱣᱟᱹᱜ ᱦᱟᱹᱥᱩᱜ ᱟᱛᱳ ᱛᱮ ᱵᱟᱠᱚ ᱵᱚᱞᱚ ᱦᱚᱪᱚᱣᱟᱜᱼᱟ ᱚᱱᱟ ᱞᱮᱠᱟᱛᱮ ᱵᱚᱱ ᱵᱟᱦᱟ ᱥᱚᱨᱦᱟᱭᱚᱜ ᱠᱟᱱᱟ ᱵᱚᱱ ᱯᱚᱨᱚᱵᱚᱜ ᱠᱟᱱᱟ ᱵᱚᱱ ᱢᱟᱱᱟᱣᱟᱵᱚᱱ ᱟᱫᱚ ᱱᱚᱜᱼᱚᱸᱭ ᱜᱤᱫᱟᱹᱨᱼᱯᱤᱫᱟᱹᱨ ᱦᱚᱸᱠᱚ ᱧᱮᱞ ᱪᱮᱫ ᱮᱫᱟ ᱟᱥᱛᱮ ᱟᱥᱛᱮ ᱛᱮ ᱚᱱᱟ ᱠᱚ ᱠᱟᱛᱮ ᱜᱤᱫᱽᱨᱟᱹ ᱦᱚᱸᱵᱚᱱ ᱪᱮᱫ ᱟᱠᱚ ᱠᱟᱱᱟ